ᱦᱳᱭ ᱟᱞᱮ ᱢᱟ ᱰᱟᱹᱝᱨᱤ ᱠᱟᱰᱟ ᱞᱮ ᱫᱚᱦᱚ ᱠᱚᱜᱮᱭᱟ ᱟᱨ ᱢᱮᱨᱚᱢ ᱵᱷᱤᱰᱤ ᱠᱚ ᱡᱚᱛᱚ ᱜᱮᱞᱮ ᱫᱚᱦᱚ ᱠᱚᱣᱟ ᱡᱚᱠᱷᱚᱱ ᱠᱚ ᱨᱩᱣᱟᱹᱜ ᱟᱠᱚ ᱦᱟᱹᱥᱩᱜ ᱟᱠᱚ ᱩᱱᱠᱩ ᱦᱚᱸ ᱢᱟᱱᱮ ᱴᱷᱤᱠᱟᱹ ᱜᱚᱫᱟᱞᱮ ᱱᱩᱠᱩ ᱢᱟᱱᱮ ᱪᱮᱫ ᱞᱮᱠᱟᱞᱮ ᱴᱷᱤᱠᱟᱹᱭᱟ ᱨᱩᱣᱟᱹᱜ ᱟᱠᱚ ᱦᱟᱹᱥᱩᱜ ᱟᱠᱚ ᱢᱮᱱᱛᱮ ᱢᱟᱱᱮ ᱡᱚᱢ ᱵᱟᱠᱚ ᱡᱚᱢ ᱧᱩᱭᱟ ᱮᱱᱠᱷᱟᱱ ᱜᱮᱞᱮ ᱴᱷᱤᱠᱟᱹᱭᱟ ᱯᱟᱹᱜᱩᱨ ᱦᱚᱸ ᱵᱟᱠᱚ ᱯᱟᱹᱜᱩᱨᱟ ᱮᱱᱠᱷᱟᱱ ᱞᱮ ᱴᱷᱤᱠᱟᱹᱭᱟ ᱡᱮ ᱱᱩᱭ ᱫᱚ ᱨᱩᱣᱟᱹᱜ ᱠᱟᱱᱟᱭ ᱢᱮᱱᱛᱮ ᱟᱫᱚ ᱥᱩᱨ ᱠᱚᱨᱮᱜ ᱰᱟᱠᱛᱟᱨ ᱠᱚ ᱢᱮᱱᱟᱜ ᱠᱚᱜᱮᱭᱟ ᱟᱫᱚ ᱚᱱᱠᱟᱜᱮ ᱩᱱᱠᱩ ᱠᱚᱦᱚᱸ ᱞᱮ ᱢᱟᱱᱮ ᱠᱷᱚᱵᱚᱨ ᱟᱠᱚᱣᱟᱞᱮ ᱠᱷᱚᱵᱚᱨ ᱟᱠᱚ ᱠᱷᱟᱱ ᱜᱮ ᱦᱤᱡᱩᱜᱼᱟ ᱟᱫᱚ ᱩᱱᱠᱩ ᱠᱚ ᱡᱚᱜᱟᱣ ᱡᱚᱛᱚᱱ ᱞᱟᱹᱜᱤᱫ ᱛᱮᱦᱚᱸ ᱠᱷᱚᱨᱪᱟ ᱢᱟ ᱞᱟᱜᱟᱜ ᱜᱮᱭᱟ ᱟᱨ ᱢᱟᱱᱮ ᱱᱚᱝᱠᱟ ᱥᱚᱨᱠᱟᱨᱤ ᱰᱟᱠᱛᱟᱨ ᱠᱚᱦᱚᱸ ᱢᱮᱱᱟᱜ ᱠᱚᱣᱟ ᱟᱫᱚ ᱩᱱᱠᱩ ᱠᱚᱫᱚ ᱠᱟᱹᱴᱤᱡ ᱥᱟᱺᱜᱤᱧ ᱫᱷᱟᱨᱟ ᱨᱮ ᱢᱮᱱᱟᱜ ᱠᱚᱣᱟ ᱟᱨ ᱱᱩᱠᱩ ᱢᱟᱱᱮ ᱟᱨᱚ ᱰᱟᱠᱴᱟᱨ ᱱᱚᱝᱠᱟᱱ ᱰᱟᱠᱴᱟᱨ ᱠᱚ ᱢᱮᱱᱟᱜ ᱠᱚᱫᱚ ᱩᱱᱠᱩ ᱢᱟ ᱯᱩᱭᱥᱟᱹ ᱠᱩᱲᱤ ᱦᱟᱛᱟᱣ ᱜᱮᱭᱟ ᱟᱫᱚ ᱩᱱᱠᱩ ᱫᱚ ᱯᱩᱭᱥᱟᱹ ᱮᱢ ᱠᱟᱛᱮ ᱨᱮᱦᱚᱸ ᱩᱱᱠᱩ ᱜᱮᱞᱮ ᱯᱷᱳᱱ ᱜᱚᱫ ᱟᱠᱚᱣᱟ ᱟᱨ ᱢᱟᱱᱮ ᱱᱩᱠᱩ ᱤᱭᱟᱹ ᱠᱚ ᱥᱩᱭ ᱠᱚ ᱮᱢᱟᱱ ᱠᱚ ᱮᱢ ᱵᱟᱲᱟ ᱠᱟᱛᱮ ᱞᱮ ᱵᱮᱥ ᱠᱚᱣᱟ ᱟᱨ ᱡᱳᱜᱟᱣ ᱡᱚᱛᱚᱱ ᱞᱟᱹᱜᱤᱫ ᱢᱟᱱᱮ ᱠᱷᱚᱨᱪᱟ ᱫᱚ ᱞᱟᱜᱟᱜ ᱜᱮᱭᱟ ᱟᱨ ᱚᱱᱠᱟ ᱠᱟᱛᱮ ᱜᱮ ᱱᱟᱦᱟᱸᱜ ᱞᱮ ᱫᱚᱦᱚ ᱠᱚᱣᱟ